ᱢᱟᱨᱟᱝ ᱢᱚᱱᱛᱨᱤᱭᱟᱜ ᱯᱳᱥᱚᱱ ᱦᱚᱨᱟ ᱵᱟᱵᱚᱫᱽ ᱛᱮᱢ ᱞᱟᱹᱭ ᱠᱷᱟᱱ ᱢᱮᱫ ᱫᱟᱜ ᱦᱚᱸ ᱡᱚᱨᱚᱜᱼᱟ ᱨᱟᱹᱥᱠᱟᱹ ᱦᱚᱢ ᱵᱩᱡᱷᱟᱹᱣᱟ ᱟᱫᱚ ᱵᱟᱹᱲᱛᱤ ᱫᱚ ᱤᱧ ᱟᱹᱫᱤᱵᱟᱹᱥᱤ ᱞᱮᱠᱟ ᱛᱮᱜᱮᱧ ᱢᱮᱱᱟ ᱟᱹᱫᱤᱵᱟᱹᱥᱤ ᱠᱚᱫᱚ ᱠᱚ ᱨᱟᱜ ᱡᱚᱝ ᱠᱟᱱᱟ ᱟᱨ ᱵᱮᱜᱚᱨ ᱟᱹᱫᱤᱵᱟᱹᱥᱤ ᱫᱚᱠᱚ ᱨᱟᱹᱥᱠᱟᱹ ᱡᱚᱝ ᱠᱟᱱᱟ ᱪᱮᱫ ᱞᱮᱠᱟ ᱚᱱᱮ ᱟᱫᱷᱟᱱᱢᱟᱧ ᱞᱟᱹᱭ ᱠᱮᱫ ᱚᱱᱟ ᱞᱮᱠᱟ ᱜᱮ ᱢᱟᱨᱟᱝ ᱢᱚᱱᱛᱨᱤᱭᱟᱜ ᱮᱢ ᱵᱟᱝ ᱯᱳᱥᱚᱱ ᱟᱹᱰᱤ ᱱᱟᱯᱟᱭᱟ ᱚᱱᱟ ᱠᱟᱹᱢᱤ ᱦᱚᱨᱟ ᱠᱚᱫᱚ ᱟᱹᱰᱤ ᱱᱟᱯᱟᱭ ᱜᱮ ᱦᱩᱭᱩᱜ ᱠᱟᱱᱟ ᱟᱨ ᱦᱩᱭᱩᱜ ᱜᱮᱭᱟ ᱱᱟᱦᱟᱜ ᱚᱱᱟᱧ ᱧᱮᱞᱮᱫᱟ ᱢᱮᱱᱠᱷᱟᱱ ᱛᱤᱱᱟᱹᱜ ᱜᱟᱱ ᱪᱚᱝ ᱵᱟᱝ ᱜᱟᱱᱚᱜᱟ ᱞᱮᱠᱟ ᱦᱚᱧ ᱧᱮᱞᱮᱜᱼᱟ ᱱᱚᱣᱟ ᱛᱟᱞᱟ ᱨᱮ ᱤᱭᱩ ᱥᱤ ᱥᱤ ᱠᱟᱛᱷᱟᱧ ᱢᱮᱱᱟ ᱤᱭᱩ ᱥᱤ ᱥᱤ ᱠᱟᱛᱷᱟ ᱫᱚ ᱪᱮᱫ ᱠᱟᱱᱟ ᱚᱱᱟ ᱟᱵᱚ ᱨᱮᱱ ᱦᱚᱲ ᱠᱚ ᱵᱟᱰᱟᱭ ᱞᱟᱹᱠᱛᱤ ᱠᱟᱱᱟ ᱟᱫᱚ ᱚᱱᱟ ᱞᱟᱹᱭᱛᱮᱢᱟ ᱟᱹᱰᱤ ᱥᱟᱺᱜᱤᱧᱚᱜᱼᱟ ᱟᱫᱚ ᱡᱟᱦᱟᱸ ᱜᱮ ᱱᱟᱦᱟᱜ ᱢᱮᱱᱟᱜ ᱠᱚ ᱟᱵᱚ ᱨᱮᱱ ᱟᱹᱜᱩᱣᱟᱹᱱ ᱠᱚ ᱩᱱᱠᱩ ᱠᱚᱵᱚᱱ ᱠᱩᱞᱤ ᱞᱮᱠᱷᱟᱱ ᱚᱱᱟ ᱠᱚ ᱞᱟᱹᱭ ᱥᱚᱫᱚᱨ ᱟᱵᱚᱣᱟ ᱛᱚ ᱚᱱᱟ ᱵᱟᱨᱮᱛᱮ ᱤᱧ ᱫᱚ ᱩᱱᱟᱹᱜ ᱵᱷᱟᱹᱜᱤ ᱫᱚ ᱵᱟᱹᱧ ᱵᱩᱡᱷᱟᱹᱣᱮᱫᱟ ᱛᱟᱨᱟ ᱢᱟᱨᱟ ᱜᱮᱧ ᱵᱩᱡᱷᱟᱹᱣᱮᱫᱟ ᱟᱫᱚ ᱚᱱᱟ ᱞᱟᱹᱜᱤᱫᱛᱮ ᱢᱟᱨᱟᱝ ᱢᱚᱱᱛᱨᱤ ᱟᱨ ᱡᱟᱦᱟᱱ ᱢᱚᱱᱛᱨᱤ ᱠᱚᱦᱚᱸ ᱮᱴᱟᱜ ᱢᱚᱱᱛᱨᱤ ᱠᱚ ᱟᱹᱫᱤᱵᱟᱥᱤ ᱨᱮᱱ ᱢᱚᱱᱛᱨᱤ ᱠᱚᱢᱟ ᱠᱚ ᱩᱱᱟᱹᱜ ᱠᱚ ᱦᱩᱭᱮᱱᱟ ᱧᱮᱞ ᱠᱮᱫ ᱠᱚᱣᱟ ᱵᱚᱱ ᱟᱨ ᱵᱚᱱ ᱧᱮᱞᱮᱫ ᱠᱚᱣᱟ ᱟᱨ ᱱᱟᱦᱟᱜ ᱵᱚᱱ ᱧᱮᱞ ᱠᱚᱜᱮᱭᱟ ᱚᱱᱮᱠᱚ ᱢᱮᱱ ᱞᱮᱠᱟ ᱟᱯᱱᱟᱨᱟᱜ ᱢᱩᱨᱟᱹᱭ ᱠᱮᱴᱮᱡ ᱮᱱᱠᱷᱟᱱ ᱪᱩᱴᱩ ᱥᱟᱨᱜᱟ ᱫᱚᱭ ᱡᱚᱢ ᱦᱚᱪᱚᱣᱟᱱ ᱮᱱ ᱨᱮ ᱦᱚᱸ ᱥᱤᱢ ᱪᱮᱬᱮ ᱪᱤᱯᱨᱩᱫ ᱫᱚ ᱟᱞᱚᱢ ᱮᱲᱮ ᱠᱚᱣᱟ ᱩᱱᱠᱩ ᱫᱚ ᱱᱟᱦᱟᱜ ᱟᱠᱚ ᱛᱮᱠᱚ ᱧᱟᱢᱟ ᱟᱨ ᱠᱚ ᱧᱟᱢᱮᱫ ᱜᱮᱭᱟ ᱤᱠᱷᱟᱹᱱ ᱪᱩᱴᱩ ᱥᱟᱨᱜᱟ ᱫᱚᱠᱚ ᱡᱚᱢ ᱠᱚ ᱜᱩᱰᱩ ᱠᱚᱠᱚ ᱡᱚᱢ ᱪᱷᱩᱴᱟᱹᱣ ᱠᱟᱱᱟ ᱡᱷᱚᱞᱟ ᱛᱟᱭ ᱵᱟᱺᱫᱤ ᱛᱟᱭ ᱡᱷᱚᱞᱟᱜᱼᱟ ᱠᱮᱴᱮᱡ ᱜᱮ ᱧᱟᱢᱚᱜᱼᱟ ᱟᱫᱚ ᱚᱱᱮ ᱚᱱᱠᱟ ᱦᱚᱸ ᱠᱟᱹᱢᱤᱦᱚᱨᱟ ᱪᱟᱹᱞᱩᱣᱟᱠᱟᱱᱟ ᱢᱚᱱᱛᱨᱤ ᱠᱚᱣᱟᱜ ᱢᱟᱨᱟᱝ ᱢᱚᱱᱛᱨᱤ ᱠᱚᱣᱟᱜ ᱥᱚᱥᱚᱨᱚᱡ ᱜᱚᱡᱮ ᱢᱮ ᱠᱤᱥᱱᱤ ᱟᱹᱥᱩᱞᱮᱢ ᱟᱫᱚ ᱵᱚ ᱟᱵᱚ ᱫᱚᱵᱚᱱ ᱥᱚᱥᱚᱨᱚᱡ ᱠᱟᱱᱟ ᱠᱤᱥᱱᱤ ᱫᱚᱠᱚ ᱟᱹᱥᱩᱞᱚᱜ ᱟᱨᱦᱚᱸ ᱮᱢ ᱢᱮᱱᱟᱜ ᱠᱚᱣᱟ ᱠᱤᱥᱱᱤ ᱩᱱᱠᱩ ᱠᱚ ᱟᱹᱥᱩᱞᱚᱜ ᱠᱟᱱᱟ ᱚᱱᱮ ᱚᱱᱟ ᱠᱚᱜᱮ ᱤᱧ ᱫᱚᱧ ᱢᱮᱱᱟ ᱚᱱᱟ ᱠᱚ ᱡᱮᱢᱚᱱ ᱟᱞᱚ ᱦᱩᱭᱩᱜᱼᱢᱟ ᱥᱚᱥᱨᱚᱡ ᱦᱚᱸᱭ ᱵᱟᱧᱪᱟᱜ ᱢᱟ ᱠᱤᱥᱱᱤ ᱦᱚᱸᱭ ᱵᱟᱧᱪᱟᱜ ᱢᱟ ᱚᱱᱟ ᱠᱟᱹᱢᱤᱦᱚᱨᱟ ᱠᱚ ᱞᱟᱹᱜᱤᱱᱢᱟ ᱤᱧ ᱫᱚ ᱚᱱᱟᱧ ᱢᱮᱱᱟ